ᱤᱧᱟᱹᱜ ᱴᱚᱴᱷᱟ ᱨᱮ ᱢᱩᱬᱩᱛ ᱵᱤᱨ ᱡᱤᱭᱟᱹᱞᱤ ᱠᱚᱣᱟᱜ ᱡᱟᱹᱛ ᱫᱚ ᱦᱩᱭᱩᱜ ᱠᱟᱱᱟ ᱦᱟᱹᱛᱤ ᱟᱨ ᱛᱟᱦᱮᱱ ᱴᱷᱟᱶ ᱫᱚ ᱵᱤᱨ ᱟᱨ ᱱᱩᱠᱩ ᱨᱩᱠᱷᱤᱭᱟᱹ ᱞᱟᱹᱜᱤᱫ ᱫᱚ ᱵᱤᱨ ᱵᱟᱧᱪᱟᱣ ᱫᱚᱦᱚᱸ ᱟᱹᱰᱤ ᱡᱩᱨᱩᱲ ᱢᱮᱱᱟᱜᱼᱟ ᱵᱟᱝᱠᱷᱟᱱ ᱫᱚ ᱱᱩᱠᱩ ᱫᱚ ᱵᱤᱨ ᱵᱟᱹᱜᱤ ᱠᱟᱛᱮ ᱟᱛᱳ ᱚᱲᱟᱜ ᱥᱩᱨ ᱥᱮ ᱚᱲᱟᱜ ᱠᱚᱨᱮ ᱠᱚ ᱦᱤᱡᱩᱜᱼᱟ